ᱦᱮᱞᱳ ᱤᱧ ᱠᱟᱹᱱᱟᱹᱧ ᱵᱟᱦᱟ ᱢᱟᱹᱞᱤ ᱵᱟᱦᱟ ᱥᱟᱡᱟᱣ ᱢᱟᱹᱞᱤ ᱠᱟᱹᱱᱟᱹᱧ ᱟᱢᱫᱚᱢ ᱚᱠᱚᱭ ᱠᱟᱱᱛᱮ ᱛᱤ ᱥᱮᱵᱷᱮᱱᱛᱤ ᱥᱮᱵᱷᱮᱱᱛᱤ ᱧᱩᱛᱩᱢ ᱫᱚ ᱟᱢᱫᱚ ᱚᱠᱚᱭᱴᱟᱜ ᱠᱟᱱ ᱛᱮᱢ ᱪᱮᱫ ᱧᱩᱛᱩᱢ ᱦᱮᱸ ᱛᱤᱥ ᱠᱚᱛᱮ ᱠᱩᱲᱤ ᱥᱮ ᱠᱚᱲᱟ ᱠᱚᱲᱟᱣᱟᱜ ᱫᱚ ᱛᱷᱚᱲᱟ ᱰᱷᱮᱨ ᱧᱚᱜ ᱠᱩᱲᱤᱭᱟᱜ ᱫᱚ ᱠᱚᱢ ᱧᱚᱜ ᱠᱚᱲᱟᱣᱟᱜ ᱦᱮᱸ ᱦᱮᱸ ᱦᱮᱸ ᱵᱟᱹᱱᱩᱜ ᱠᱟᱫᱟ ᱵᱷᱟᱲᱟᱫᱚ ᱡᱟᱦᱟᱸ ᱨᱮᱫᱚ ᱯᱷᱟᱸᱠᱟ ᱜᱮᱭᱟ ᱤᱱᱟᱹ ᱫᱤᱱ ᱦᱤᱞᱳᱜ ᱫᱚ ᱦᱮᱸ ᱵᱟᱨ ᱨᱚᱠᱚᱢ ᱰᱤᱡᱟᱭᱤᱱ ᱵᱟᱞᱟ ᱦᱚᱸ ᱥᱟᱫᱷᱟᱨᱚᱱ ᱦᱚᱸ ᱟᱫᱚ ᱚᱠᱟᱴᱟᱜ ᱰᱤᱡᱟᱭᱤᱱ ᱵᱟᱞᱟᱢ ᱤᱫᱤ ᱠᱷᱟᱡ ᱫᱚ ᱯᱟᱸᱪ ᱦᱟᱡᱟᱨ ᱥᱟᱫᱷᱟᱨᱚᱱ ᱠᱷᱟᱡ ᱫᱚ ᱛᱤᱱ ᱦᱟᱡᱟᱨ ᱟᱫᱚ ᱦᱮᱸ ᱦᱮᱸ ᱚᱱᱟᱴᱟᱜ ᱫᱚ ᱛᱷᱚᱲᱟ ᱢᱚᱡᱽ ᱧᱚᱜ ᱵᱚᱞᱮ ᱧᱮᱞᱚᱜᱼᱟ ᱚᱱᱠᱟᱜᱤᱧ ᱤᱫᱤ ᱵᱟᱲᱟ ᱠᱮᱫᱟ ᱚᱱᱠᱟᱜᱮ ᱥᱟᱡᱟᱣ ᱵᱟᱲᱟ ᱠᱤᱫᱟᱹᱧ ᱤᱱᱟᱹᱜ ᱠᱟᱛᱮᱫ ᱜᱮ ᱦᱮᱸ ᱢᱮᱱᱟᱜ ᱠᱚᱜᱮᱭᱟ ᱩᱱᱠᱩ ᱜᱤᱧ ᱤᱫᱤ ᱠᱚᱣᱟ ᱥᱮᱢ ᱧᱟᱢ ᱠᱚᱣᱟ ᱦᱮᱸ ᱨᱮᱰᱤ ᱴᱷᱤᱠ ᱜᱮ ᱢᱮᱱᱟᱜ ᱠᱚᱣᱟ ᱡᱟᱦᱟᱸ ᱨᱮᱜᱮ ᱩᱱᱠᱩ ᱜᱤᱧ ᱤᱫᱤ ᱵᱟᱲᱟᱭᱮᱫ ᱠᱚᱣᱟ ᱥᱟᱡᱟᱣ ᱞᱟᱹᱜᱤᱫ ᱫᱚ ᱢᱤᱫ ᱛᱮᱜᱮᱞᱮ ᱤᱫᱤᱭᱟ ᱥᱟᱡᱟᱣᱟᱞᱮ ᱤᱭᱟᱹᱭᱟᱞᱮ ᱫᱚᱥ ᱵᱟᱡᱮ ᱞᱮᱠᱟ ᱦᱮᱸ ᱦᱮᱸ ᱚᱠᱟ ᱨᱮᱫᱚᱧ ᱦᱟᱛᱟᱣᱟ ᱦᱮᱸ ᱦᱮᱢᱟ ᱤᱱᱦᱤᱞᱳᱜ ᱜᱮ ᱛᱚᱵᱮ ᱥᱮᱛᱟᱜ ᱵᱮᱞᱟᱨᱮ ᱥᱮᱴᱮᱨᱚᱜ ᱦᱩᱭᱩᱜᱼᱟ ᱦᱮᱸ ᱦᱮᱸ ᱦᱮᱸ ᱟᱨ ᱟᱹᱰᱤ ᱠᱟᱹᱴᱤᱡ ᱛᱚ ᱥᱟᱡᱟᱣ ᱦᱩᱭᱩᱜᱼᱟ ᱟᱭᱢᱟ ᱨᱚᱠᱚᱢ ᱥᱟᱡᱟᱣ ᱦᱩᱭᱩᱜᱼᱟ ᱦᱮᱸ ᱦᱮᱸ ᱦᱮᱸ ᱦᱮᱸ ᱦᱮᱸ ᱦᱮᱸ ᱢᱟ ᱦᱮᱸ ᱢᱟ ᱦᱮᱸ ᱢᱟ ᱛᱚᱵᱮ